ᱦᱮᱞᱳ ᱱᱚᱣᱟ ᱫᱚ ᱡᱚᱢᱟᱴᱳ ᱨᱮᱭᱟᱜ ᱱᱟᱢᱵᱟᱨ ᱠᱟᱱᱟ ᱤᱧ ᱡᱚᱢᱟᱧ ᱤᱧ ᱚᱰᱟᱨ ᱞᱮᱫᱟ ᱦᱚᱞᱟ ᱛᱟᱨᱟᱥᱤᱧ ᱨᱮ ᱢᱮᱱᱠᱷᱟᱱ ᱛᱮᱦᱮᱧ ᱦᱚᱸ ᱵᱟᱝ ᱦᱮᱡ ᱠᱟᱱᱟ ᱛᱤ ᱨᱮ ᱦᱤᱡᱩᱜᱼᱟ ᱱᱚᱣᱟ ᱡᱚᱢᱟᱜ ᱚᱠᱟ ᱨᱮᱯᱮ ᱤᱧ ᱫᱚ ᱱᱤᱛᱟᱹᱜ ᱥᱤᱞᱫᱟᱹ ᱨᱮ ᱢᱤᱱᱟᱹᱧᱟ ᱱᱚᱣᱟ ᱥᱤᱞᱫᱟᱹ ᱵᱟᱹᱧ ᱛᱟᱦᱮᱱᱟ ᱜᱟᱯᱟ ᱫᱚ ᱛᱮᱦᱮᱧ ᱛᱤᱨᱮᱯᱮ ᱟᱹᱜᱩ ᱦᱚᱴᱚ ᱠᱟᱜᱼᱟ ᱥᱮᱯᱮ ᱟᱹᱜᱩ ᱫᱟᱲᱮᱭᱟᱜᱼᱟ ᱚᱱᱟ ᱠᱟᱹᱡ ᱞᱟᱹᱭ ᱞᱮᱠᱷᱟᱱ ᱵᱷᱟᱹᱜᱤ ᱠᱚᱜᱼᱟ ᱤᱧ ᱦᱟᱜ ᱥᱟᱨᱟᱜᱷᱟᱹᱲᱤ ᱥᱤᱞᱫᱟᱹ ᱨᱮᱜᱮ ᱛᱮᱦᱮᱧ ᱫᱚᱹᱧ ᱛᱟᱦᱮᱱ ᱠᱟᱱᱟ ᱢᱟ ᱮᱱᱠᱷᱟᱱ ᱫᱚᱦᱚᱭᱮᱜ ᱟᱹᱧ ᱱᱚᱰᱮ ᱟᱹᱜᱩ ᱦᱚᱴᱚ ᱠᱟᱜ ᱯᱮ ᱛᱮᱦᱮᱧ ᱛᱟᱨᱟᱥᱤᱧ ᱢᱚᱫᱽᱫᱷᱮᱛᱮ ᱠᱷᱟᱱ ᱱᱟᱯᱟᱭᱚᱜᱼᱟ